ᱦᱮᱞᱳ ᱢᱟᱱᱠᱚᱲ ᱠᱟᱞᱤᱛᱚᱞᱟ ᱨᱮᱥᱴᱩᱨᱮᱱᱴ ᱤᱧ ᱚᱰᱟᱨ ᱞᱮᱫᱫᱟ ᱵᱨᱤᱭᱟᱱᱤ ᱩᱛᱩ ᱟᱨ ᱨᱩᱴᱤ ᱛᱚ ᱤᱧᱫᱚ ᱵᱟᱹᱧ ᱦᱟᱛᱟᱣᱟ ᱩᱱᱟᱹᱜ ᱫᱚ ᱨᱩᱴᱤ ᱵᱟᱫ ᱠᱟᱛᱤᱧ ᱯᱮ ᱪᱮᱫᱟᱜᱥᱮ ᱤᱧ ᱫᱚ ᱩᱱᱟᱹᱜ ᱯᱚᱭᱥᱟ ᱵᱟᱹᱱᱩᱜ ᱛᱤᱧᱟᱹ ᱱᱤᱛᱚᱜ ᱟᱨ ᱚᱲᱟᱜ ᱨᱮ ᱦᱮᱡ ᱠᱟᱛᱮ ᱜᱮ ᱯᱚᱭᱥᱟᱫᱩᱧ ᱮᱢᱟᱣᱟᱯᱮᱭᱟ ᱦᱮᱸ ᱢᱟ ᱛᱚᱵᱮᱧ ᱫᱚᱦᱚᱭᱮᱫᱟ